ᱳᱣᱟᱥᱤᱝ ᱢᱮᱹᱥᱤᱱ ᱟᱹᱰᱤᱜᱮ ᱥᱩᱵᱤᱫᱷᱟ ᱚᱥᱩᱵᱤᱫᱷᱟ ᱜᱮᱭᱟ ᱵᱚᱭᱚᱥᱠᱚ ᱦᱚᱲ ᱦᱟᱲᱟᱢ ᱵᱩᱲᱦᱤ ᱦᱚᱲ ᱠᱚ ᱩᱱᱠᱩ ᱠᱚᱫᱚ ᱵᱟᱝ ᱠᱚ ᱠᱟᱸᱪᱟᱣ ᱠᱮᱭᱟ ᱜᱟᱹᱰᱭᱟᱹ ᱠᱚ ᱵᱟᱸᱫᱷ ᱠᱚ ᱯᱩᱠᱷᱨᱤ ᱠᱚ ᱵᱟᱝ ᱠᱚ ᱪᱟᱞᱟᱣ ᱫᱟᱲᱮᱭᱟᱜ ᱜᱮᱭᱟ ᱟᱫᱚ ᱮᱭ ᱠᱟᱨᱚᱱᱛᱮ ᱳᱣᱟᱥᱤᱝ ᱢᱮᱹᱥᱤᱱ ᱫᱚ ᱵᱚᱦᱩᱫ ᱥᱩᱵᱤᱫᱷᱟ ᱜᱮᱭᱟ ᱠᱟᱸᱪᱟᱣ ᱠᱚ ᱢᱟᱱᱮ ᱥᱟᱯᱷᱟ ᱠᱚ ᱞᱩᱜᱽᱲᱤᱡ ᱜᱮᱸᱫᱟᱜ ᱡᱟᱢᱟ ᱯᱮᱱᱴ ᱥᱟᱯᱷᱟ ᱠᱚ ᱟᱹᱰᱤᱜᱮ ᱥᱩᱵᱤᱫᱷᱟ ᱜᱮᱭᱟ ᱞᱚᱜᱚᱱ ᱫᱷᱟᱨᱟᱛᱮ ᱦᱩᱭᱩᱜᱼᱟ ᱥᱟᱯᱷᱟᱜᱼᱟ